ᱯᱩᱨᱵᱚ ᱵᱚᱨᱫᱷᱚᱢᱟᱱ ᱦᱚᱱᱚᱛ ᱨᱮᱭᱟᱜ ᱢᱩᱲᱩᱫ ᱪᱟᱥ ᱫᱩᱨᱤᱵᱽ ᱫᱚ ᱦᱩᱭᱩᱜ ᱠᱟᱱᱟ ᱱᱟᱦᱮᱞ ᱡᱟᱦᱟᱸ ᱦᱚᱛᱮᱫ ᱛᱮ ᱠᱷᱮᱛ ᱠᱚ ᱥᱤ ᱜᱮᱭᱟ ᱟᱲᱜᱚᱢ ᱱᱚᱶᱟ ᱦᱚᱛᱮᱫ ᱛᱮᱫᱚ ᱠᱷᱮᱛ ᱠᱚ ᱥᱚᱢᱟᱱ ᱜᱮᱭᱟ ᱴᱟᱹᱢᱱᱤ ᱡᱟᱦᱟᱸ ᱦᱚᱛᱮᱫ ᱛᱮ ᱟᱲᱮ ᱠᱚ ᱞᱟᱭᱜᱮᱭᱟ ᱫᱟᱛᱨᱚᱢ ᱱᱚᱶᱟ ᱛᱮᱫᱚ ᱦᱩᱲᱩ ᱠᱚ ᱜᱮᱫ ᱜᱮᱭᱟ ᱛᱟᱨᱯᱚᱨ ᱦᱩᱭᱩᱜ ᱠᱟᱱᱟ ᱥᱟᱜᱟᱲ ᱜᱟᱹᱰᱤ ᱡᱟᱦᱟᱸ ᱦᱚᱛᱮᱫ ᱛᱮ ᱦᱩᱲᱩ ᱜᱮᱫᱽ ᱠᱟᱛᱮᱫ ᱟᱹᱴᱤ ᱠᱟᱛᱮᱫ ᱥᱟᱜᱟᱲ ᱜᱟᱹᱰᱤ ᱦᱚᱛᱮᱫ ᱛᱮ ᱚᱱᱟ ᱦᱩᱲᱩ ᱠᱚᱫᱚ ᱚᱲᱟᱜ ᱛᱮᱠᱚ ᱟᱹᱜᱩᱭᱟ